ᱤᱧ ᱡᱟᱦᱟᱸ ᱵᱟᱹᱫᱽ ᱠᱷᱮᱛ ᱨᱮᱧ ᱪᱟᱥ ᱟᱠᱟᱜᱼᱟ ᱚᱱᱟ ᱪᱟᱥ ᱞᱟᱹᱜᱤᱫ ᱛᱮ ᱢᱟ ᱦᱚᱨ ᱰᱟᱦᱟᱨ ᱠᱚ ᱢᱮᱱᱟᱜ ᱜᱮᱭᱟ ᱛᱚᱵᱮ ᱵᱟᱡᱟᱨ ᱠᱚ ᱥᱟᱺᱜᱤᱧ ᱫᱤᱭᱮ ᱛᱮ ᱤᱫᱤ ᱟᱹᱜᱩ ᱵᱟᱡᱟᱨ ᱛᱮ ᱥᱮᱱ ᱠᱟᱛᱮᱫ ᱟᱹᱰᱤ ᱚᱥᱩᱵᱤᱫᱷᱟ ᱫᱷᱟᱨᱟ ᱜᱮᱭᱟ ᱟᱫᱚ ᱮᱱᱛᱮ ᱨᱮᱦᱚᱸ ᱱᱚᱰᱮ ᱡᱮᱢᱚᱱ ᱱᱤᱛᱚᱝ ᱢᱟ ᱠᱷᱮᱛ ᱵᱟᱹᱫᱽ ᱨᱮ ᱠᱟᱹᱢᱤ ᱞᱟᱹᱜᱤᱫ ᱢᱩᱞᱭᱟᱹ ᱠᱚᱦᱚᱸ ᱵᱟᱠᱚ ᱧᱟᱢᱚᱜ ᱠᱟᱱᱟ ᱪᱟᱥᱵᱟᱥ ᱦᱚᱸ ᱡᱩᱫᱤ ᱟᱢᱮᱢ ᱦᱩᱭ ᱦᱚᱪᱚ ᱠᱟᱜ ᱜᱮᱭᱟ ᱚᱱᱟ ᱡᱚᱜᱟᱣ ᱡᱚᱛᱚᱱ ᱪᱮ ᱜᱚᱜ ᱛᱩᱫ ᱜᱚᱜ ᱵᱷᱟᱹᱨᱤ ᱠᱟᱛᱮᱫ ᱥᱚᱲᱚᱠ ᱫᱷᱟᱹᱵᱤᱡ ᱚᱰᱚᱠ ᱟᱨ ᱪᱮ ᱵᱟᱡᱟᱨ ᱫᱷᱟᱹᱵᱤᱡ ᱥᱮᱴᱮᱨ ᱚᱥᱩᱵᱤᱫᱷᱟ ᱠᱟᱱ ᱜᱮᱭᱟ ᱚᱥᱩᱵᱤᱫᱷᱟ ᱫᱚ ᱟᱫᱚ ᱠᱟᱛᱷᱟ ᱦᱩᱭᱩᱜ ᱠᱟᱱᱟ ᱡᱮ ᱟᱵᱚ ᱢᱟ ᱨᱟᱥᱛᱟ ᱠᱚᱨᱮᱱᱟᱜ ᱴᱷᱤᱠ ᱴᱷᱤᱠᱟᱹᱱ ᱵᱟᱹᱱᱩᱜ ᱟᱱᱟ ᱟᱨ ᱱᱚᱰᱮ ᱰᱚᱰᱷᱟᱜ ᱠᱚ ᱪᱟᱥᱼᱵᱟᱥ ᱞᱟᱹᱜᱤᱫ ᱦᱚᱸ ᱠᱟᱹᱴᱤᱡ ᱫᱟᱜ ᱠᱚ ᱥᱟᱺᱜᱤᱧ ᱠᱚᱨᱮ ᱠᱷᱚᱱᱜᱮ ᱟᱹᱜᱩ ᱦᱩᱭᱩᱜᱼᱟ ᱮᱱᱠᱷᱟᱱ ᱡᱟᱭᱜᱟ ᱠᱚ ᱮᱵᱳᱲ ᱠᱷᱮᱵᱳᱲ ᱜᱮᱭᱟ ᱥᱚᱱᱛᱚᱨ ᱚᱱᱠᱟ ᱵᱮᱥ ᱴᱷᱤᱠ ᱵᱟᱹᱱᱩᱜᱼᱟᱱᱟ ᱚᱱᱟ ᱞᱟᱹᱜᱤᱫ ᱛᱮ ᱢᱟᱱᱮ ᱠᱟᱛᱷᱟ ᱱᱚᱰᱮ ᱤᱭᱟᱹᱜ ᱠᱟᱱᱟ ᱥᱮ ᱢᱟᱱᱮ ᱨᱳᱰ ᱦᱚᱸ ᱟᱨ ᱵᱟᱡᱟᱨ ᱦᱚᱸ ᱠᱟᱹᱴᱤᱡ ᱥᱟᱺᱜᱤᱧ ᱫᱷᱟᱨᱟ ᱜᱮᱭᱟ ᱚᱱᱟᱨᱮ ᱡᱟᱦᱟᱸ ᱟᱹᱠᱷᱨᱤᱧ ᱠᱚᱨᱮ ᱠᱤᱪᱷᱩ ᱠᱚ ᱥᱩᱵᱤᱫᱷᱟᱜ ᱢᱟ ᱤᱧᱟᱹᱜ ᱦᱩᱭᱩᱜ ᱠᱟᱱ ᱜᱮᱭᱟ ᱟᱫᱚ ᱮᱱᱛᱮ ᱨᱮᱦᱚᱸ ᱪᱟᱥ ᱫᱩᱨᱤᱵ ᱠᱚᱢᱟ ᱱᱚᱰᱮ ᱱᱤᱡᱮ ᱡᱚᱢ ᱛᱮᱦᱚᱸ ᱵᱟᱭ ᱪᱟᱵᱟᱜ ᱠᱟᱱᱟ ᱟᱨ ᱯᱞᱟᱥ ᱡᱟᱦᱟᱸ ᱢᱤᱫ ᱵᱟᱨ ᱴᱟᱠᱟ ᱠᱟᱹᱣᱰᱤ ᱟᱨᱡᱟᱣ ᱞᱟᱹᱜᱤᱫ ᱛᱮ ᱢᱟᱱᱮ ᱱᱤᱦᱟᱹᱛ ᱜᱮ ᱵᱟᱡᱟᱨ ᱢᱟ ᱤᱫᱤᱜᱮ ᱦᱩᱭᱩᱜᱼᱟ ᱠᱤᱨᱤᱧ ᱟᱹᱠᱷᱨᱤᱧ ᱵᱟᱝᱠᱷᱟᱱ ᱱᱚᱰᱮ ᱥᱟᱨ ᱠᱷᱚᱛ ᱞᱮᱵᱟᱨ ᱢᱩᱞᱭᱟᱹ ᱠᱚᱦᱚᱸ ᱯᱩᱭᱥᱟᱹ ᱴᱟᱠᱟ ᱮᱢᱟᱱ ᱜᱮᱠᱚ ᱠᱟᱹᱢᱤᱭᱟ ᱚᱱᱠᱟᱛᱮ ᱡᱟᱠ ᱦᱚᱨ ᱰᱟᱦᱟᱨ ᱠᱚ ᱥᱟᱺᱜᱤᱫ ᱤᱫᱤ ᱠᱟᱛᱮᱫ ᱦᱚᱸ ᱢᱟᱱᱮ ᱟᱞᱮ ᱠᱤᱪᱷᱩ ᱫᱚ ᱠᱚᱥᱴᱚ ᱦᱩᱭᱩᱜ ᱠᱟᱱ ᱜᱮᱭᱟ ᱟᱫᱚ ᱤᱱᱠᱟᱹ ᱛᱮᱜᱮ ᱵᱟᱡᱟᱨ ᱵᱟᱲᱟ ᱠᱟᱛᱮᱫ ᱟᱞᱮ ᱫᱚᱞᱮ ᱦᱤᱡᱩᱜ ᱠᱟᱱᱟ